ᱥᱮᱱ ᱠᱟᱛᱮᱫ ᱚᱸᱰᱮ ᱜᱤᱫᱽᱨᱟᱹ ᱠᱚ ᱠᱩᱜᱼᱟ ᱠᱷᱮᱞᱼᱟ ᱜᱟᱛᱮᱜ ᱟᱠᱚ ᱟᱭᱢᱟ ᱠᱩᱠᱩᱣᱟᱜ ᱠᱚ ᱢᱮᱱᱟᱜᱼᱟ ᱞᱮᱸᱧᱡᱮᱨ ᱯᱷᱮᱰᱚᱜᱼᱟ ᱮᱢᱟᱱ ᱠᱚ ᱟᱭᱢᱟ ᱢᱮᱱᱟᱜᱼᱟ ᱠᱚ ᱧᱤᱨ ᱫᱮᱡᱚᱜᱼᱟ ᱵᱟᱦᱟ ᱫᱟᱨᱮ ᱠᱚ ᱢᱮᱱᱟᱜᱼᱟ ᱚᱸᱰᱮ ᱠᱩ ᱟᱭᱢᱟ ᱠᱤᱪᱷᱩ ᱠᱚ ᱠᱷᱮᱞᱟ ᱜᱤᱫᱟᱹᱨ ᱠᱩ ᱚᱸᱰᱮ ᱥᱮᱱ ᱠᱟᱛᱮᱫ ᱞᱟᱹᱴᱩ ᱠᱚᱦᱚᱸ ᱠᱚ ᱛᱟᱲᱟᱢᱟ ᱵᱮᱭᱟᱢ ᱟᱠᱚ ᱟᱨᱦᱚᱸ ᱟᱭᱢᱟ ᱠᱤᱪᱷᱩ ᱢᱮᱱᱟᱜ ᱠᱟᱫᱟ